ᱤᱧᱟᱹᱜ ᱴᱚᱴᱷᱟ ᱨᱮᱫᱚ ᱱᱚᱣᱟ ᱠᱟᱛᱷᱟᱜᱮᱧ ᱞᱟᱹᱭ ᱥᱚᱫᱚᱨ ᱟᱠᱚᱣᱟ ᱵᱟᱝᱠᱷᱟᱱ ᱤᱧ ᱞᱟᱹᱭ ᱵᱩᱡᱷᱟᱹᱣ ᱟᱠᱚᱣᱟ ᱡᱮ ᱢᱟᱱᱢᱤ ᱦᱚᱯᱚᱱ ᱵᱟᱝᱠᱷᱟᱱ ᱡᱤᱵᱽᱼᱡᱤᱭᱟᱹᱞᱤ ᱠᱚ ᱵᱟᱧᱪᱟᱜ ᱞᱟᱹᱜᱤᱫ ᱠᱷᱟᱱ ᱫᱚ ᱟᱵᱚ ᱫᱟᱨᱮ ᱨᱚᱦᱚᱭ ᱱᱤᱦᱟᱹᱛ ᱜᱮ ᱫᱚᱨᱠᱟᱨ ᱯᱟᱲᱟᱜᱼᱟ ᱡᱮᱢᱚᱱ ᱫᱟᱨᱮ ᱠᱚ ᱡᱟᱦᱟᱸ ᱛᱤᱱᱟᱹᱜ ᱜᱮ ᱢᱮᱱᱟᱜᱼᱟ ᱩᱱᱠᱩ ᱪᱮᱛᱟᱱ ᱨᱮ ᱱᱚᱜᱼᱚᱭ ᱡᱮ ᱡᱚᱞᱚᱵᱟᱭᱩ ᱨᱮᱱᱟᱜ ᱡᱟᱦᱟᱸ ᱵᱷᱟᱨᱥᱟᱢᱢᱚ ᱢᱮᱱᱟᱜᱼᱟ ᱵᱤᱥᱛᱤ ᱠᱟᱛᱮᱫ ᱩᱱᱠᱩ ᱫᱟᱨᱮ ᱠᱚ ᱪᱮᱛᱟᱱ ᱫᱷᱤᱨᱤ ᱠᱚ ᱪᱮᱛᱟᱱ ᱩᱱᱠᱩ ᱠᱟᱹᱴᱤᱡᱼᱠᱟᱹᱴᱤᱡ ᱡᱟᱦᱟᱸ ᱛᱤᱱᱟᱹᱜ ᱢᱮᱱᱟᱜᱼᱟ ᱱᱚᱝᱠᱟ ᱵᱩᱨᱩ ᱠᱚ ᱚᱱᱟ ᱠᱚ ᱪᱮᱛᱟᱱ ᱨᱮᱜᱮ ᱱᱤᱨᱵᱷᱚᱨᱟᱭ ᱮᱱᱠᱷᱟᱱ ᱫᱚ ᱱᱚᱣᱟ ᱟᱵᱚ ᱠᱚ ᱚᱱᱟ ᱠᱚᱵᱚᱱ ᱨᱚᱦᱚᱭ ᱞᱮᱠᱷᱟᱱ ᱫᱚ ᱮᱱᱠᱷᱟᱱ ᱚᱱᱟ ᱠᱚ ᱨᱚᱦᱚᱭ ᱞᱮᱠᱷᱟᱱ ᱫᱚ ᱫᱟᱨᱮ ᱥᱮᱬᱟᱜᱼᱟ ᱫᱟᱨᱮ ᱜᱟᱡᱟᱲᱚᱜᱼᱟ ᱡᱟᱦᱟᱸ ᱪᱮ ᱚᱱᱟ ᱫᱟᱨᱮ ᱠᱷᱚᱱ ᱡᱟᱦᱟᱸ ᱟᱭᱟᱜ ᱩᱢᱩᱞ ᱠᱟᱱ ᱜᱮᱭᱟ ᱥᱮ ᱱᱤᱥᱠᱟᱥᱚᱱ ᱩᱰᱩᱠᱟᱭ ᱮᱱᱠᱷᱟᱱ ᱚᱱᱟ ᱡᱚᱞᱚᱵᱟᱭᱩ ᱨᱮ ᱢᱮᱥᱟ ᱞᱮᱱᱠᱷᱟᱱ ᱚᱱᱟ ᱟᱵᱚ ᱢᱟᱹᱱᱢᱤ ᱦᱚᱯᱚᱱ ᱞᱟᱹᱜᱤᱫ ᱠᱚ ᱵᱟᱠᱷᱟᱱ ᱡᱤᱵᱽᱼᱡᱤᱭᱟᱹᱞᱤ ᱠᱚ ᱞᱟᱹᱜᱤᱫ ᱠᱚ ᱟᱹᱰᱤ ᱱᱟᱯᱟᱭᱚᱜᱼᱟ ᱟᱨ ᱚᱱᱟ ᱠᱚ ᱡᱩᱫᱤ ᱟᱵᱚ ᱵᱟᱝᱵᱚᱱ ᱡᱳᱜᱟᱣ ᱡᱚᱛᱚᱱᱟ ᱮᱱᱠᱷᱟᱱ ᱫᱚ ᱟᱵᱚ ᱪᱮᱛᱟᱱ ᱨᱮ ᱟᱹᱰᱤ ᱟᱱᱟᱴ ᱮᱴᱠᱮᱴᱚᱬᱮ ᱥᱨᱤᱥᱴᱤ ᱫᱟᱲᱮᱭᱟᱜᱼᱟ ᱟᱫᱚ ᱚᱱᱟᱜᱮ ᱤᱧ ᱟᱵᱚᱣᱟᱜ ᱴᱚᱴᱷᱟᱨᱮ ᱟᱨ ᱵᱟᱝᱠᱷᱟᱱ ᱢᱟ ᱟᱞᱮᱭᱟᱜ ᱴᱚᱴᱷᱟᱨᱮ ᱱᱚᱣᱟᱜᱮ ᱤᱧ ᱮᱢᱟ ᱠᱚᱣᱟ ᱡᱮᱢᱚᱱ ᱡᱚᱛᱚ ᱦᱚᱲᱜᱮ ᱢᱟ ᱱᱤᱛᱚᱜ ᱫᱚ ᱫᱟᱨᱮ ᱨᱚᱦᱚᱭ ᱢᱟ ᱟᱨ ᱡᱚᱛᱚ ᱦᱚᱲᱜᱮ ᱱᱤᱛᱚᱜ ᱢᱟ ᱡᱚᱞᱚᱵᱟᱭᱩ ᱟᱨ ᱵᱟᱝᱠᱷᱟᱱ ᱢᱟ ᱱᱚᱣᱟ ᱦᱚᱭᱦᱤᱸᱥᱤᱫᱽ ᱚᱠᱟ ᱞᱮᱠᱟ ᱨᱮᱵᱚᱱ ᱫᱩᱜ ᱫᱚᱦᱚᱭᱟ ᱚᱠᱟ ᱞᱮᱠᱟ ᱨᱮᱵᱚᱱ ᱵᱟᱧᱪᱟᱣ ᱫᱚᱦᱚᱭᱟ ᱡᱚᱛᱚ ᱦᱚᱲ ᱜᱮ ᱚᱱᱟ ᱢᱟᱱᱚᱥᱤᱠ ᱥᱛᱚᱨ ᱨᱮ ᱟᱵᱚ ᱯᱨᱚᱥᱛᱩᱛᱚᱜᱼᱟ ᱵᱚᱱ ᱟᱨ ᱡᱩᱫᱤ ᱟᱜᱟᱢᱤ ᱫᱤᱱᱨᱮ ᱛᱟᱨ ᱢᱟᱱᱮ ᱟᱵᱚ ᱱᱚᱣᱟ ᱫᱟᱨᱮ ᱠᱚ ᱵᱟᱝᱵᱚᱱ ᱨᱚᱦᱚᱭᱟ ᱮᱱᱠᱷᱟᱱ ᱦᱤᱡᱩᱜ ᱠᱟᱱ ᱫᱤᱱᱨᱮ ᱛᱮᱦᱮᱧ ᱢᱟᱱᱢᱤ ᱪᱮᱛᱟᱱ ᱨᱮ ᱵᱟᱝᱠᱷᱟᱱ ᱟᱵᱚᱣᱟᱜ ᱡᱤᱣᱤ ᱡᱤᱵᱤᱠᱟ ᱪᱮᱛᱟᱱ ᱨᱮ ᱟᱹᱰᱤ ᱰᱷᱮᱨ ᱚᱥᱚᱨ ᱯᱟᱲᱟᱜᱼᱟ ᱟᱫᱚ ᱱᱚᱣᱟ ᱠᱚ ᱡᱚᱛᱚ ᱵᱩᱡᱷᱟᱹᱣ ᱠᱟᱛᱮᱫ ᱛᱮᱦᱮᱧ ᱦᱩᱭᱩᱜ ᱯᱟᱲᱦᱟᱣ ᱵᱚᱱᱟ ᱡᱮ ᱱᱚᱜᱼᱚᱭ ᱡᱮ ᱥᱚᱨᱠᱟᱨ ᱮᱢᱟᱱᱼᱛᱮᱢᱟᱱ ᱱᱚᱣᱟ ᱥᱟᱹᱨᱤ ᱢᱟᱫᱽᱫᱷᱚᱢ ᱟᱛᱮ ᱡᱟᱦᱟᱸ ᱫᱟᱨᱮ ᱠᱚ ᱡᱩᱣᱟᱹᱲᱮᱜᱼᱟ ᱚᱱᱟ ᱠᱚ ᱟᱹᱜᱩ ᱠᱟᱛᱮᱫ ᱟᱵᱚ ᱡᱮ ᱡᱟᱦᱟᱨ ᱚᱲᱟᱜ ᱨᱮ ᱵᱟᱲᱜᱮ ᱨᱮ ᱢᱮᱱᱫᱚ ᱟᱵᱚᱣᱟᱜ ᱡᱮ ᱡᱟᱦᱟᱨ ᱡᱟᱭᱜᱟ ᱨᱮᱵᱚᱱ ᱨᱚᱦᱚᱭᱟ ᱟᱨ ᱚᱱᱟ ᱵᱚᱱ ᱨᱚᱦᱚᱭ ᱞᱮᱠᱷᱟᱱ ᱚᱱᱟ ᱢᱟ ᱵᱷᱚᱵᱤᱥᱚᱛ ᱨᱮᱢᱟ ᱟᱵᱚᱣᱟᱜ ᱜᱮ ᱦᱩᱭᱩᱜᱼᱟ ᱢᱮᱱᱠᱷᱟᱱ ᱚᱱᱟ ᱥᱟᱶᱼᱥᱟᱶᱛᱮ ᱛᱟᱨᱢᱟᱱᱮ ᱡᱟᱦᱟᱱᱟᱜ ᱢᱟᱱᱮ ᱜᱟᱡᱟᱲᱚᱜ ᱠᱟᱱᱟ ᱚᱱᱟ ᱦᱩᱭᱩᱜ ᱠᱟᱱᱟ ᱡᱚᱞᱚᱵᱟᱭᱩ ᱞᱟᱹᱜᱤᱫ ᱟᱨ ᱵᱟᱝ ᱵᱟᱧᱪᱟᱣ ᱞᱟᱹᱜᱤᱫ ᱟᱹᱰᱤ ᱡᱳᱨᱜᱮ ᱚᱱᱟᱫᱚᱭ ᱠᱟᱹᱢᱤᱭᱟ